ᱥᱳᱥᱟᱞ ᱢᱤᱰᱤᱭᱟ ᱨᱮᱫᱚ ᱯᱷᱳᱴᱳ ᱠᱚᱧ ᱯᱳᱥᱴ ᱵᱟᱲᱟᱭ ᱜᱮᱭᱟ ᱚᱱᱟᱫᱚ ᱦᱩᱭᱩᱜ ᱠᱟᱱᱟ ᱯᱷᱮᱹᱥᱵᱩᱠ ᱤᱱᱥᱴᱟᱜᱨᱟᱢ ᱦᱚᱣᱴᱟᱥᱥᱮᱯ ᱪᱷᱚᱵᱤ ᱠᱚᱦᱚᱧ ᱞᱟᱜᱟᱣ ᱜᱮᱭᱟ ᱟᱨ ᱢᱟᱡᱷᱮ ᱢᱟᱡᱷᱮ ᱥᱴᱮᱴᱟᱥ ᱦᱚᱧ ᱟᱲᱟᱜ ᱜᱮᱭᱟ ᱟᱨ ᱱᱤᱭᱟᱹ ᱞᱟᱹᱜᱤᱫ ᱛᱮᱜᱮ ᱢᱚᱡᱤᱧ ᱟᱹᱭᱠᱟᱹᱣᱟ ᱡᱮ ᱜᱟᱛᱮ ᱠᱚᱠᱚ ᱧᱮᱞ ᱛᱤᱧᱟᱹ ᱠᱩᱥᱤᱭ ᱛᱤᱧᱟᱹ ᱠᱚ ᱢᱚᱡᱽ ᱠᱚ ᱢᱤᱛᱟᱹᱧᱟ ᱟᱨ ᱛᱤᱱᱟᱹᱜ ᱜᱟᱱ ᱤᱧ ᱢᱚᱫᱽᱫᱷᱮ ᱨᱮ ᱪᱮᱧᱡᱽ ᱦᱩᱭ ᱠᱟᱱᱟ ᱚᱱᱟ ᱦᱚᱸᱠᱚ ᱞᱟᱹᱭᱤᱧᱟ ᱱᱤᱭᱟᱹ ᱠᱚ ᱞᱟᱹᱜᱤᱫ ᱛᱮᱜᱮ